ᱟᱵᱚ ᱥᱚᱨᱠᱟᱨᱤ ᱤᱥᱠᱤᱢ ᱞᱮᱠᱟ ᱛᱮᱵᱚᱱ ᱧᱮᱞᱟ ᱠᱮᱱᱫᱨᱚ ᱥᱟᱨᱠᱟᱨᱟᱜ ᱡᱮᱢᱚᱱ ᱢᱟᱦᱟᱛᱢᱟ ᱜᱟᱱᱫᱷᱤ ᱨᱟᱥᱴᱨᱤᱭᱚ ᱨᱳᱡᱽᱜᱟᱨ ᱜᱟᱨᱮᱱᱴᱤᱝ ᱡᱳᱡᱳᱱᱟ ᱢᱩᱠᱠᱷᱚ ᱢᱚᱱᱛᱨᱤ ᱟᱵᱟᱥ ᱡᱳᱡᱳᱱᱟ ᱯᱨᱟᱫᱷᱟᱱ ᱢᱚᱱᱛᱨᱤ ᱟᱵᱟᱥ ᱡᱳᱡᱳᱱᱟ ᱢᱩᱠᱠᱷᱚ ᱢᱚᱱᱛᱨᱤ ᱠᱨᱤᱥᱤ ᱥᱟᱢᱢᱟᱱ ᱡᱳᱡᱚᱱᱟ ᱯᱨᱟᱫᱷᱟᱱ ᱢᱚᱱᱛᱨᱤ ᱠᱤᱨᱥᱤ ᱟᱥᱤᱨᱵᱟᱫᱽ ᱡᱳᱡᱳᱱᱟ ᱚᱱᱠᱟ ᱟᱭᱢᱟ ᱜᱚᱴᱟᱦ ᱯᱟᱱᱛᱷᱟ ᱢᱮᱱᱟᱜ ᱟᱠᱟᱫᱼᱟ ᱡᱟᱦᱟᱸ ᱫᱚ ᱨᱮᱸᱜᱮᱡᱼᱚᱨᱮᱡ ᱠᱚ ᱚᱱᱟ ᱞᱟᱵᱽ ᱠᱚ ᱧᱟᱢᱟ ᱡᱟᱦᱟᱸᱭ ᱠᱚ ᱵᱤᱯᱤᱭᱮᱞ ᱯᱟᱨᱤᱵᱟᱨ ᱠᱟᱱᱟ ᱠᱷᱟᱥ ᱠᱟᱨᱛᱮ ᱩᱱᱠᱩ ᱜᱮ ᱚᱱᱟ ᱢᱩᱠᱠᱷᱚ ᱢᱚᱱᱛᱨᱤ ᱟᱵᱟᱥ ᱡᱳᱡᱳᱱᱟ ᱨᱮᱱᱟᱜ ᱞᱟᱵᱽᱨᱤᱱ ᱨᱤᱱ ᱦᱚᱠᱫᱟᱨ ᱠᱟᱱᱟ ᱠᱚ ᱚᱱᱠᱟ ᱜᱮ ᱱᱩᱠᱩ ᱱᱟᱨᱮᱜᱟ ᱯᱟᱦᱴᱟ ᱥᱮᱫ ᱠᱷᱚᱱ ᱡᱟᱦᱟᱸ ᱨᱮᱸᱜᱮᱡ ᱚᱨᱮᱡ ᱟᱹᱥᱩᱞᱚᱜ ᱞᱟᱹᱜᱤᱫ ᱠᱷᱟᱴᱟᱣ ᱠᱟᱛᱮ ᱩᱱᱠᱩ ᱫᱚ ᱟᱭᱢᱟ ᱜᱷᱚᱱᱴᱟ ᱚᱱᱠᱟ ᱢᱮᱱᱟᱜᱼᱟ ᱡᱟᱦᱟᱸ ᱦᱟᱥᱟ ᱞᱟ ᱵᱟᱹᱫ ᱵᱮᱱᱟᱣ ᱟᱦᱟᱨ ᱯᱩᱠᱷᱨᱤ ᱵᱮᱱᱟᱣ ᱰᱟᱦᱟᱨ ᱵᱮᱱᱟᱣ ᱱᱚᱣᱟ ᱠᱚ ᱨᱮ ᱩᱱᱠᱩ ᱮᱠᱥᱚ ᱫᱤᱱ ᱨᱮᱱᱟᱜ ᱨᱳᱡᱽᱜᱟᱨ ᱥᱚᱨᱠᱟᱨᱮ ᱮᱢᱟᱦᱟᱠᱚᱣᱟ ᱡᱩᱫᱤ ᱢᱤᱫ ᱥᱟᱭ ᱢᱟᱦᱟ ᱨᱳᱡᱽᱜᱟᱨ ᱡᱩᱫᱤ ᱩᱱᱤ ᱢᱚᱬᱮ ᱠᱤᱞᱳᱢᱤᱴᱟᱨ ᱥᱟᱺᱜᱤᱧ ᱵᱷᱤᱛᱤᱨ ᱛᱮ ᱵᱟᱝ ᱮᱢ ᱫᱟᱲᱮᱭᱟᱠᱚᱣᱟ ᱠᱷᱟᱱ ᱫᱚ ᱩᱱᱤ ᱫᱩᱲᱩᱵ ᱫᱩᱲᱩᱵ ᱵᱤᱱᱟᱹ ᱠᱟᱹᱢᱤᱛᱮ ᱠᱩᱲᱟᱹᱭ ᱮᱢᱛᱮ ᱦᱩᱭᱟᱭᱟ ᱚᱱᱠᱟ ᱜᱮ ᱚᱞᱚᱜ ᱯᱟᱲᱦᱟᱣ ᱞᱟᱹᱜᱤᱫ ᱛᱮᱦᱚᱸ ᱩᱱᱠᱩ ᱮᱥᱠᱚᱞᱟᱨᱥᱤᱯᱮ ᱮᱢᱟᱣᱟᱠᱚ ᱠᱟᱱᱟ ᱡᱟᱦᱟᱸ ᱫᱚ ᱩᱱᱠᱩ ᱞᱟᱯᱷᱟᱝ ᱥᱮᱪᱮᱫ ᱠᱚ ᱫᱟᱲᱮᱭᱟᱜ ᱢᱟ ᱟᱨ ᱵᱤᱫᱮᱥ ᱨᱮ ᱪᱟᱞᱟᱣ ᱠᱟᱛᱮ ᱠᱚ ᱯᱟᱲᱦᱟᱣ ᱫᱟᱲᱮᱭᱟᱜ ᱢᱟ ᱚᱱᱟᱛᱮ ᱨᱟᱡᱽ ᱥᱚᱨᱠᱟᱨ ᱯᱟᱦᱴᱟ ᱥᱮᱫ ᱠᱷᱚᱡ ᱦᱚᱸ ᱚᱱᱠᱟᱱ ᱯᱟᱱᱛᱷᱟ ᱢᱮᱱᱟᱜ ᱟᱠᱟᱫᱼᱟ ᱡᱟᱦᱟᱸ ᱫᱚ ᱡᱷᱟᱲᱠᱷᱚᱸᱰ ᱨᱮ ᱡᱚᱭᱯᱟᱞ ᱥᱤᱝ ᱢᱩᱱᱰᱟ ᱥᱠᱚᱞᱟᱨᱥᱤᱯ ᱡᱳᱡᱳᱱᱟ ᱢᱮᱱᱟᱜ ᱟᱠᱟᱫᱼᱟ ᱚᱱᱠᱟ ᱜᱮ ᱟᱭᱢᱟ ᱥᱟᱨᱠᱟᱨ ᱯᱚᱱᱚᱛ ᱨᱮ ᱟᱨᱵᱟᱝ ᱫᱤᱥᱚᱢ ᱨᱮ ᱱᱚᱝᱠᱟᱱ ᱯᱟᱱᱛᱷᱟ ᱪᱟᱹᱞᱩᱣᱟᱠᱟᱱᱟ ᱚᱱᱟ ᱠᱚ ᱠᱷᱚᱡ ᱞᱟᱵᱽ ᱧᱟᱢ ᱞᱟᱹᱜᱤᱫ ᱫᱚ ᱱᱚᱝᱠᱟ ᱚᱞᱚᱜ ᱟᱹᱠᱤᱞᱟᱱ ᱦᱚᱲ ᱠᱚ ᱥᱮ ᱢᱟᱪᱮᱫ ᱠᱚ ᱟᱛᱳ ᱫᱤᱥᱚᱢ ᱨᱮ ᱥᱮᱱ ᱠᱟᱛᱮ ᱩᱱᱠᱩ ᱞᱟᱹᱭ ᱵᱩᱡᱷᱟᱹᱣ ᱟᱠᱚ ᱦᱩᱭᱩᱜᱼᱟ ᱟᱨ ᱱᱚᱣᱟ ᱠᱚ ᱥᱟᱱᱟᱢ ᱦᱚᱲ ᱠᱚ ᱛᱟᱞᱟ ᱨᱮ ᱱᱚᱣᱟ ᱠᱚ ᱠᱟᱛᱷᱟ ᱜᱟᱞᱚᱪ ᱛᱟᱞᱟ ᱛᱮ ᱥᱚᱫᱚᱨ ᱟᱹᱰᱤ ᱜᱮ ᱞᱮᱠ ᱞᱟᱹᱠᱛᱤ ᱟᱠᱟᱱᱟ